ᱤᱧ ᱠᱟᱹᱢᱤ ᱫᱚ ᱟᱹᱰᱤ ᱠᱤᱪᱷᱩ ᱜᱤᱧ ᱵᱟᱲᱟᱭ ᱠᱟᱫᱟ ᱡᱮᱢᱚᱱ ᱱᱚᱣᱟ ᱚᱲᱟᱜ ᱠᱚᱨᱮᱱᱟᱜ ᱦᱚᱸ ᱩᱛᱩ ᱫᱟᱠᱟ ᱤᱥᱤᱱ ᱠᱚᱦᱚ ᱥᱮ ᱡᱮᱨᱮᱲ ᱪᱷᱚᱸᱪ ᱯᱚᱛᱟᱣ ᱡᱚᱛᱚ ᱜᱮ ᱥᱮᱬᱟᱣ ᱠᱟᱜ ᱜᱤᱭᱟᱹᱧ ᱟᱨ ᱦᱩᱲᱩ ᱨᱚᱦᱚᱭ ᱠᱚᱦᱚᱧ ᱵᱟᱲᱟᱭ ᱜᱮᱭᱟ ᱡᱮᱢᱚᱱ ᱦᱩᱲᱩ ᱠᱚ ᱟᱯᱷᱚᱨᱟ ᱥᱤ ᱞᱟᱹᱦᱩᱫ ᱠᱟᱛᱮᱫ ᱦᱩᱲᱩ ᱠᱚ ᱟᱯᱷᱚᱨᱟ ᱟᱨ ᱚᱱᱟ ᱟᱯᱷᱚᱨ ᱫᱟᱨᱮ ᱠᱟᱛᱮ ᱚᱱᱟ ᱜᱮᱠᱚ ᱛᱩᱜ ᱠᱟᱛᱮᱜ ᱠᱚ ᱩᱪᱟᱹᱲᱟ ᱚᱱᱟᱜᱮ ᱨᱚᱦᱚᱭ ᱠᱟᱛᱮᱜ ᱵᱤᱞᱤᱜᱼᱟ ᱚᱱᱟᱜᱮ ᱤᱨ ᱠᱚ ᱚᱱᱟ ᱠᱚᱦᱚᱸᱧ ᱵᱟᱲᱟᱭ ᱜᱮᱭᱟ ᱤᱨ ᱛᱚᱞ ᱫᱟᱞ ᱠᱚ ᱡᱷᱚᱛᱚᱣᱟᱜ ᱞᱮᱠᱟ ᱜᱤᱧ ᱵᱟᱲᱟᱭ ᱠᱟᱫᱟ ᱛᱚᱵᱮ ᱦᱩᱲᱩ ᱛᱤᱠᱤ ᱠᱚᱦᱚᱸ ᱢᱟᱱᱮ ᱚᱱᱟ ᱠᱚ ᱠᱟᱹᱢᱤ ᱠᱚᱫᱚ ᱚᱲᱟᱜ ᱠᱚᱨᱮᱱᱟᱜ ᱫᱚ ᱥᱟᱱᱟᱢᱟᱜ ᱜᱤᱧ ᱵᱟᱲᱟᱭᱟ